ᱦᱮᱞᱳ ᱦᱟᱨᱟᱫᱷᱚᱱ ᱟᱢᱫᱚ ᱪᱮᱫ ᱳᱞᱟ ᱩᱵᱮᱨ ᱜᱟᱹᱰᱤᱨᱮᱱ ᱜᱟᱹᱰᱤ ᱢᱟᱹᱞᱤᱠ ᱠᱟᱱᱟᱢ ᱦᱮᱸ ᱤᱧ ᱟᱢᱟᱜ ᱚᱱᱟ ᱜᱟᱹᱰᱤ ᱟᱥᱛᱟ ᱜᱚᱲᱟ ᱠᱷᱚᱱᱟᱜ ᱡᱷᱟᱲᱜᱨᱟᱢ ᱮᱥᱴᱮᱥᱚᱱ ᱪᱟᱞᱟᱜ ᱞᱟᱹᱜᱤᱫ ᱛᱤᱧ ᱵᱷᱟᱲᱟ ᱞᱮᱫᱼᱟ ᱢᱮᱱᱠᱷᱟᱱ ᱚᱱᱟ ᱜᱟᱹᱰᱤ ᱫᱚ ᱤᱧ ᱚᱠᱛᱚ ᱨᱮ ᱵᱟᱭ ᱥᱮᱴᱮᱨ ᱫᱟᱲᱮ ᱠᱟᱣᱫᱤᱧᱟ ᱛᱚ ᱤᱧ ᱱᱚᱣᱟ ᱜᱟᱹᱰᱤ ᱛᱮᱜᱮ ᱨᱩᱣᱟᱹᱲᱚᱜ ᱤᱧ ᱢᱮᱱ ᱮᱫᱟ ᱛᱚ ᱱᱚᱣᱟ ᱜᱟᱹᱰᱤ ᱛᱮ ᱨᱩᱣᱟᱹᱲ ᱪᱟᱞᱟᱜ ᱞᱟᱹᱜᱤᱫ ᱛᱮ ᱤᱧ ᱫᱚ ᱫᱚᱥᱨᱟ ᱴᱟᱠᱟ ᱫᱚ ᱵᱟᱹᱧ ᱮᱢ ᱫᱟᱲᱮᱭᱟᱢᱟ ᱪᱮᱫᱟᱜ ᱥᱮ ᱴᱟᱭᱤᱢ ᱨᱮ ᱤᱧ ᱫᱚ ᱵᱟᱭ ᱥᱮᱴᱮᱨ ᱫᱟᱲᱮ ᱠᱟᱣᱫᱤᱧᱟ ᱚᱱᱟᱛᱮ ᱤᱧᱟᱹᱜ ᱠᱟᱹᱢᱤ ᱦᱚᱸ ᱤᱧᱤᱧ ᱯᱩᱪᱩᱡ ᱟᱠᱟᱱ ᱛᱮ